ᱤᱧ ᱢᱤᱫᱴᱟᱝ ᱠᱮᱢᱮᱨᱟᱧ ᱠᱤᱨᱤᱧ ᱞᱮᱫᱟ ᱟᱹᱰᱤ ᱠᱚᱢ ᱫᱟᱢ ᱛᱮ ᱟᱨ ᱚᱱᱟ ᱨᱮᱭᱟᱜ ᱠᱩᱭᱟᱞᱤᱴᱤ ᱫᱚ ᱟᱹᱰᱤ ᱵᱷᱟᱹᱜᱤ ᱜᱤ ᱛᱟᱦᱮᱸ ᱠᱟᱱᱟ ᱟᱨ ᱟᱹᱰᱤ ᱢᱚᱡᱽ ᱠᱮᱢᱮᱨᱟᱧ ᱧᱟᱢ ᱞᱮᱫᱟ ᱪᱷᱩᱵᱤ ᱦᱚᱸ ᱟᱹᱰᱤ ᱢᱚᱡᱽ ᱛᱩᱞᱟᱜ ᱠᱟᱱ ᱛᱟᱸᱦᱮᱱᱟ ᱟᱨ ᱟᱹᱰᱤ ᱟᱭᱢᱟ ᱫᱤᱱ ᱪᱟᱞᱟᱣ ᱮᱱ ᱛᱤᱧᱟ ᱚᱱᱟ ᱛᱮ ᱤᱧᱫᱚ ᱚᱱᱟ ᱠᱮᱢᱮᱨᱟ ᱫᱚ ᱟᱹᱰᱤᱜᱤᱧ ᱠᱩᱥᱤ ᱟᱠᱟᱫᱟ